ᱦᱮᱞᱳ ᱦᱮᱸ ᱢᱟ ᱞᱟᱹᱭ ᱢᱮ ᱪᱮᱫ ᱠᱷᱚᱵᱚᱨ ᱦᱮᱸ ᱦᱮᱸ ᱪᱟᱞᱟᱜ ᱜᱤᱭᱟᱹᱧ ᱟᱫᱚ ᱪᱮᱫ ᱞᱮᱠᱟ ᱤᱭᱟᱹ ᱫᱚ ᱠᱷᱚᱨᱪᱟ ᱫᱚ ᱦᱮᱸ ᱟᱫᱚ ᱫᱤᱜᱷᱟ ᱯᱮ ᱤᱫᱤ ᱠᱚᱣᱟ ᱟᱫᱚ ᱪᱮᱫ ᱞᱮᱠᱟ ᱠᱷᱚᱨᱪᱟ ᱫᱚ ᱟᱫᱚ ᱤᱧ ᱦᱚᱧ ᱪᱟᱞᱟᱣ ᱠᱚᱜᱼᱟ ᱦᱮᱸ ᱦᱮᱸ ᱦᱮᱸ ᱦᱮᱸ ᱟᱫᱚ ᱟᱹᱰᱤ ᱡᱟᱹᱥᱛᱤᱢ ᱢᱮᱱᱮᱫ ᱠᱟᱱ ᱫᱤᱜᱷᱟᱧ ᱪᱟᱞᱟᱜᱼᱟ ᱱᱤᱡᱮᱨᱟᱜ ᱠᱷᱚᱨᱪᱟ ᱟᱫᱚ ᱠᱷᱟᱹᱞᱤ ᱛᱟᱦᱚᱞᱮ ᱪᱟᱞᱟᱜ ᱦᱤᱡᱩᱜ ᱵᱷᱟᱲᱟ ᱜᱮ ᱯᱟᱸᱪ ᱦᱟᱡᱟᱨ ᱴᱟᱠᱟ ᱟᱫᱚ ᱫᱤᱜᱷᱟ ᱨᱮᱫᱚ ᱪᱮᱫ ᱠᱚ ᱧᱮᱞ ᱧᱮᱞ ᱨᱮᱭᱟᱜ ᱡᱤᱱᱤᱥ ᱠᱚᱫᱚ ᱢᱮᱱᱟᱜᱼᱟ

ᱦᱮᱸ ᱚᱸᱻ ᱴᱷᱤᱠᱜᱮᱭᱟ ᱪᱟᱞᱟᱜ ᱦᱩᱭᱩᱜᱚᱜᱼᱟ ᱡᱤᱵᱚᱱ ᱨᱮ ᱟᱨ ᱪᱮᱫ ᱢᱮᱱᱟᱜᱼᱟ ᱴᱷᱤᱠᱜᱮᱭᱟ ᱤᱧ ᱫᱚ ᱫᱟᱬᱟ ᱵᱟᱲᱟ ᱫᱩᱧ ᱠᱩᱥᱤᱭᱟᱜᱼᱟ ᱴᱷᱤᱠᱜᱮᱭᱟ ᱪᱟᱞᱟᱜᱼᱟᱹᱧ ᱛᱟᱦᱚᱞᱮ